ᱤᱧᱟᱹᱜ ᱠᱩᱥᱤ ᱨᱮᱱᱟᱜ ᱨᱤᱛᱩ ᱫᱚ ᱦᱮᱢᱟᱞ ᱨᱤᱛᱩ ᱦᱮᱢᱟᱞ ᱨᱤᱛᱩ ᱫᱚ ᱢᱟᱱᱮ ᱥᱤᱛᱩᱝ ᱦᱚᱸ ᱩᱱᱟᱹᱜ ᱵᱟᱝ ᱥᱤᱛᱩᱝᱼᱟ ᱟᱨ ᱨᱮᱭᱟᱲ ᱦᱚᱸ ᱩᱱᱟᱹᱜ ᱵᱟᱝ ᱨᱮᱭᱟᱲᱟ ᱠᱟᱹᱢᱤ ᱛᱮ ᱦᱚᱸ ᱵᱟᱢ ᱞᱟᱝᱜᱟᱜᱼᱟ ᱚᱱᱟᱛᱮ ᱦᱮᱢᱟᱞ ᱨᱤᱛᱩ ᱜᱮᱧ ᱠᱩᱥᱤᱭᱟᱜᱼᱟ